ᱜᱚᱢᱠᱮ ᱤᱧ ᱵᱮᱴᱟ ᱢᱟᱨᱰᱤ ᱟᱢᱟᱜ ᱨᱮᱥᱛᱳᱨᱟ ᱨᱮ ᱟᱭᱢᱟ ᱟᱭᱢᱟ ᱡᱚᱢᱟᱜ ᱤᱧ ᱧᱮᱞ ᱮᱫᱟ ᱛᱚ ᱤᱧ ᱱᱚᱸᱰᱮ ᱡᱚᱢᱤᱧ ᱢᱮᱱ ᱮᱫᱟ ᱥᱮ ᱟᱞᱮ ᱠᱚᱭᱮᱠ ᱡᱚᱱ ᱢᱮᱱᱟᱜ ᱞᱮᱭᱟ ᱡᱚᱢ ᱞᱮ ᱢᱮᱱ ᱮᱫᱟ ᱟᱫᱚ ᱟᱢᱟᱜ ᱚᱱᱟ ᱨᱮᱥᱛᱳᱨᱟ ᱨᱮᱭᱟᱜ ᱚᱠᱟᱴᱟᱜ ᱞᱤᱥᱴ ᱪᱟᱣᱢᱤᱱ ᱢᱳᱢᱳ ᱴᱟᱭᱯᱷᱩ ᱮᱜᱽᱨᱳᱞ ᱟᱨᱦᱚᱸ ᱮᱢᱟᱱ ᱛᱮᱭᱟᱜ ᱟᱭᱢᱟ ᱰᱷᱮᱨ ᱚᱠᱟ ᱠᱚ ᱡᱚᱢᱟᱜ ᱛᱤᱱᱟᱹᱜ ᱠᱟᱛᱮᱫ ᱚᱨᱠᱤ ᱞᱤᱥᱴᱤ ᱨᱮ ᱢᱮᱱᱟᱜᱼᱟ ᱛᱤᱱᱟᱹᱜ ᱠᱟᱛᱮᱫ ᱫᱟᱢ ᱢᱮᱱᱟᱜᱼᱟ ᱚᱱᱟᱢ ᱞᱟᱹᱭᱟᱞᱮ ᱠᱷᱟᱱ ᱥᱮ ᱩᱫᱩᱜ ᱟᱞᱮ ᱠᱷᱟᱱ ᱟᱞᱮ ᱟᱨᱠᱤ ᱚᱱᱮ ᱚᱱᱟ ᱠᱚ ᱵᱟᱡᱟᱨ ᱠᱟᱛᱮᱫ ᱞᱮ ᱡᱚᱢ ᱠᱮᱭᱟ ᱟᱨᱠᱤ